ᱵᱷᱟᱨᱚᱛ ᱨᱮᱱ ᱦᱚᱲ ᱡᱟᱦᱟᱸ ᱠᱷᱮᱞᱚᱰ ᱠᱚ ᱠᱩᱥᱤᱭᱟᱜᱼᱟ ᱚᱱᱟ ᱠᱚᱫᱚ ᱱᱚᱣᱟ ᱠᱟᱱᱟ ᱯᱷᱩᱴᱵᱚᱞ ᱠᱨᱤᱠᱮᱴ ᱦᱚᱸᱠᱤ ᱟᱫᱚ ᱱᱚᱣᱟᱠᱚ ᱠᱷᱮᱞᱳᱰ ᱨᱮᱱ ᱡᱟᱦᱟᱸ ᱧᱩᱛᱩᱢᱟᱱ ᱥᱮ ᱧᱩᱢ ᱩᱨᱩᱢᱟᱱ ᱡᱟᱦᱟᱸᱭ ᱠᱷᱮᱞᱳᱰᱤᱭᱟᱹ ᱠᱟᱱᱟ ᱠᱚ ᱩᱱᱠᱩ ᱫᱚ ᱱᱚᱣᱟ ᱱᱚᱝᱠᱟ ᱧᱩᱛᱩᱢ ᱛᱟᱠᱚ ᱡᱮᱢᱚᱱ ᱯᱷᱩᱴᱵᱚᱞ ᱨᱮᱫᱚᱭ ᱦᱩᱭᱩᱜ ᱠᱟᱱᱟᱭ ᱥᱩᱱᱤᱞ ᱪᱷᱮᱛᱨᱤ ᱵᱟᱭᱪᱩᱝ ᱵᱷᱩᱴᱤᱭᱟ ᱥᱚᱱᱫᱮᱥ ᱡᱷᱤᱝᱜᱟᱱ ᱦᱚᱨᱢᱚᱱ ᱡᱤᱛ ᱥᱤᱝ ᱛᱷᱟᱵᱽᱲᱟ ᱠᱨᱤᱠᱮᱴ ᱨᱮ ᱦᱩᱭᱩᱜ ᱠᱟᱱᱟ ᱠᱚ ᱨᱳᱦᱤᱛ ᱥᱚᱨᱥᱟ ᱵᱤᱨᱟᱴ ᱠᱳᱦᱞᱤ ᱢᱚᱦᱮᱱᱫᱨᱚ ᱥᱤᱝ ᱫᱷᱳᱱᱤ ᱥᱨᱤᱛᱤ ᱢᱟᱱᱫᱟᱱᱟ ᱦᱚᱸᱠᱤ ᱴᱤᱢ ᱨᱮᱱ ᱯᱞᱮᱭᱟᱨ ᱥᱮ ᱦᱚᱸᱠᱤ ᱡᱟᱦᱟᱸᱭ ᱠᱷᱮᱞ ᱟᱠᱚ ᱩᱱᱠᱩ ᱠᱷᱮᱞᱳᱰᱤᱭᱟᱹ ᱠᱚᱣᱟᱜ ᱧᱩᱛᱩᱢ ᱫᱚ ᱵᱚᱨᱤᱱᱫᱟᱨ ᱥᱤᱝ ᱠᱨᱤᱥᱟᱱ ᱯᱟᱴᱷᱚᱠ ᱯᱷᱤ ᱟᱨ ᱥᱨᱤᱡᱮᱥ ᱵᱷᱮᱱ ᱪᱟᱸᱫᱽ ᱱᱩᱜᱼᱩ ᱱᱩᱠᱩ ᱠᱷᱮᱞᱳᱰᱤᱭᱟᱹ ᱠᱚ ᱱᱚᱜᱼᱚ ᱱᱚᱣᱟ ᱠᱷᱮᱞ ᱠᱚᱨᱮᱜ ᱟᱹᱰᱤ ᱠᱟᱡᱟᱠ ᱟᱹᱰᱤ ᱵᱷᱟᱹᱜᱤ ᱠᱷᱮᱞ ᱠᱟᱜᱼᱟ ᱠᱚ ᱟᱨ ᱚᱱᱟᱛᱮ ᱫᱤᱥᱚᱢ ᱨᱮᱱᱟᱜ ᱧᱩᱛᱩᱢ ᱠᱚ ᱥᱚᱨᱮᱥ ᱴᱷᱟᱶ ᱨᱮᱠᱚ ᱤᱫᱤ ᱦᱚᱴᱚ ᱠᱟᱜᱼᱟ